ᱦᱮᱞᱳ ᱦᱮᱸ ᱢᱟ ᱞᱟᱹᱭ ᱢᱮ ᱡᱚᱦᱟᱨ ᱜᱮ ᱟᱪᱪᱷᱟ ᱢᱟ ᱞᱟᱹᱭ ᱢᱮ ᱱᱤᱭᱟᱹ ᱵᱚᱪᱷᱚᱨ ᱨᱮᱭᱟᱜ ᱟᱵᱚᱦᱟᱣᱟ ᱢᱟᱱᱮ ᱟᱢ ᱫᱚ ᱚᱠᱟ ᱵᱟᱰᱟᱭ ᱥᱟᱱᱟᱭᱮᱫ ᱢᱮᱭᱟ ᱵᱚᱨᱥᱟ ᱨᱮᱱᱟᱜ ᱥᱮ ᱥᱤᱛᱩᱝ ᱫᱤᱱ ᱨᱮᱱᱟᱜ ᱥᱮ ᱚᱠᱟᱴᱟᱜ ᱦᱩᱸ ᱛᱚ ᱱᱟᱯᱟᱭ ᱜᱮ ᱟᱪᱪᱷᱟ ᱱᱤᱭᱟᱹ ᱵᱚᱪᱷᱚᱨ ᱨᱮᱱᱟᱜ ᱦᱤᱡᱩᱜ ᱠᱟᱱ ᱜᱨᱤᱥᱚᱠᱟᱞ ᱦᱤᱡᱩᱜ ᱠᱟᱱᱟ ᱛᱚ ᱥᱤᱛᱩᱝ ᱫᱤᱱ ᱡᱟᱦᱟᱸ ᱵᱚᱱ ᱢᱮᱛᱟᱜ ᱫᱚ ᱥᱤᱛᱩᱝ ᱫᱤᱱ ᱫᱚ ᱦᱟᱸᱜ ᱡᱟᱹᱥᱛᱤ ᱠᱟᱭᱛᱮ ᱥᱤᱛᱩᱝᱟ ᱟᱨ ᱢᱤᱫᱴᱟᱝ ᱦᱟᱸᱜ ᱢᱮᱱᱟᱜ ᱠᱟᱜᱼᱟ ᱡᱟᱦᱟᱸ ᱫᱚᱠᱚ ᱢᱮᱛᱟᱜ ᱠᱟᱱᱟ ᱟᱭᱞᱟ ᱦᱚᱭ ᱚᱱᱟ ᱦᱚᱭ ᱫᱚ ᱯᱩᱵᱽ ᱠᱷᱚᱱ ᱯᱚᱥᱪᱤᱢ ᱥᱮᱱ ᱞᱮᱠᱟᱛᱮ ᱪᱟᱞᱟᱜᱼᱟ ᱟᱨ ᱚᱱᱟ ᱫᱚ ᱟᱹᱰᱤ ᱡᱳᱨᱼᱥᱳᱨ ᱜᱮ ᱪᱟᱞᱟᱜᱼᱟ ᱫᱩᱥᱚ ᱠᱤᱞᱳᱢᱤᱴᱟᱨ ᱜᱚᱛᱤᱵᱮᱜᱽ ᱛᱮ ᱪᱟᱞᱟᱜ ᱛᱟᱦᱮᱱᱟ ᱟᱨ ᱚᱱᱟ ᱦᱚᱛᱮᱡ ᱛᱮ ᱛᱷᱚᱲᱟ ᱚᱱᱟ ᱥᱚᱢᱚᱭ ᱫᱚ ᱪᱟᱹᱛ ᱠᱷᱚᱱ ᱵᱟᱹᱭᱥᱟᱹᱠᱷ ᱫᱷᱟᱹᱵᱤᱡ ᱛᱮ ᱥᱟᱵᱽᱫᱷᱟᱱ ᱛᱮ ᱛᱟᱦᱮᱸ ᱡᱚᱨᱩᱨᱤ ᱠᱟᱱᱟ ᱚᱱᱟ ᱥᱟᱱᱟᱢ ᱠᱚᱜᱮ ᱟᱨ ᱥᱤᱛᱩᱝ ᱫᱚ ᱛᱷᱚᱲᱟ ᱡᱳᱨ ᱜᱮ ᱥᱤᱛᱩᱝᱟ ᱡᱟᱦᱟᱸ ᱫᱚ ᱠᱚᱢ ᱥᱮ ᱠᱚᱢ ᱯᱚᱸᱭᱛᱟᱞᱞᱤᱥ ᱰᱤᱜᱽᱨᱤ ᱛᱟᱯᱢᱟᱛᱨᱟ ᱦᱚᱸ ᱥᱮᱱ ᱫᱟᱲᱭᱟᱜᱼᱟ ᱴᱷᱤᱠ ᱟᱪᱷᱮ ᱟᱨ ᱟᱨ ᱡᱟᱦᱟᱸ ᱵᱚᱨᱥᱟ ᱠᱟᱞ ᱠᱟᱱᱟ ᱵᱚᱨᱥᱟ ᱠᱟᱞ ᱫᱚ ᱱᱮᱥ ᱫᱚ ᱦᱟᱸᱜ ᱛᱷᱚᱲᱟ ᱫᱮᱨᱤ ᱧᱚᱜ ᱛᱮᱦᱟᱸᱜᱼᱮ ᱫᱟᱜᱟ ᱟᱨ ᱡᱟᱦᱟᱸᱭ ᱫᱟᱜᱟ ᱦᱟᱸᱜ ᱚᱱᱟ ᱫᱚ ᱯᱨᱟᱭ ᱡᱩᱞᱟᱭ ᱨᱮᱱᱟᱜ ᱞᱟᱥ ᱥᱮᱫ ᱠᱷᱚᱱ ᱯᱨᱟᱭ ᱢᱳᱣᱥᱩᱢᱤ ᱵᱟᱭᱩ ᱯᱨᱚᱵᱷᱟᱵᱽ ᱛᱮ ᱡᱟᱦᱟᱸ ᱫᱚ ᱮᱸᱜ ᱱᱚᱣᱟ ᱵᱚᱝᱜᱳᱯ ᱥᱟᱜᱚᱨ ᱠᱷᱚᱱ ᱮᱦᱚᱵ ᱠᱟᱛᱮ ᱚᱱᱟ ᱫᱚ ᱯᱨᱟᱭ ᱩᱛᱛᱚᱨ ᱱᱟᱠᱷᱟ ᱠᱷᱚᱱ ᱫᱚᱠᱷᱤᱱ ᱱᱟᱠᱷᱟ ᱛᱮ ᱥᱟᱛ ᱟᱴ ᱫᱤᱱ ᱫᱷᱚᱨᱮ ᱯᱨᱟᱭ ᱦᱟᱸᱜ ᱫᱟᱜ ᱡᱟᱹᱲᱤᱭᱮ ᱡᱟᱹᱲᱤᱭᱟ ᱦᱟᱸᱜ ᱦᱩᱸ ᱦᱮᱸ ᱫᱟᱜ ᱨᱮᱱᱟᱜ ᱥᱚᱢᱵᱷᱚᱵᱚᱱᱟ ᱫᱚ ᱵᱮᱥᱤ ᱫᱚ ᱵᱟᱝ ᱛᱟᱦᱮᱱᱟ ᱛᱷᱚᱲᱟ ᱢᱟᱡᱷᱮᱼᱢᱟᱡᱷᱮ ᱨᱟᱵᱟᱝᱟᱭ ᱢᱟᱡᱷᱮᱼᱢᱟᱡᱷᱮ ᱥᱤᱛᱩᱝᱟᱭ ᱛᱟᱨ ᱢᱚᱫᱽᱫᱷᱮ ᱠᱚᱢ ᱥᱮ ᱠᱚᱢ ᱚᱠᱟ ᱥᱚᱢᱚᱭ ᱫᱚ ᱦᱟᱸᱜ ᱯᱨᱟᱭ ᱠᱟᱨᱛᱤᱠ ᱢᱟᱥ ᱨᱮᱫᱚ ᱱᱟᱥᱮᱱᱟᱜ ᱦᱟᱸᱜ ᱞᱟᱥᱴ ᱥᱮᱫ ᱠᱤᱪᱷᱩ ᱦᱟᱸᱜ ᱠᱤᱪᱷᱩ ᱫᱤᱱ ᱞᱟᱹᱜᱤᱫ ᱛᱮ ᱦᱟᱸᱜ ᱯᱨᱟᱭ ᱮᱸᱜ ᱥᱟᱛ ᱫᱤᱱ ᱞᱮᱠᱟᱛᱮ ᱚᱱᱟ ᱦᱟᱸᱜ ᱫᱟᱜ ᱡᱟᱹᱲᱤᱭᱟᱭ ᱟᱨᱠᱤ ᱨᱮᱭᱟᱲ ᱠᱚᱫᱚ ᱦᱟᱸᱜ ᱦᱤᱡᱩᱜ ᱠᱟᱱ ᱥᱮᱨᱢᱟ ᱡᱟᱦᱟᱸ ᱨᱮᱭᱟᱲ ᱦᱤᱡᱩᱜᱼᱟ ᱚᱱᱟ ᱫᱚ ᱛᱷᱚᱲᱟ ᱩᱱᱟᱹᱜ ᱡᱟᱹᱥᱛᱤ ᱫᱚ ᱵᱟᱭ ᱨᱮᱭᱟᱲᱟ ᱯᱨᱟᱭ ᱡᱟᱱᱩᱣᱟᱨᱤ ᱨᱮᱱᱟᱜ ᱢᱟᱡᱟᱼᱢᱟᱹᱡᱷᱤ ᱥᱚᱢᱚᱭ ᱨᱮᱫᱚ ᱦᱟᱸᱜ ᱰᱷᱮᱨ ᱧᱚᱜ ᱜᱮ ᱨᱮᱭᱟᱲᱟ ᱠᱚᱢ ᱥᱮ ᱠᱚᱢ ᱠᱩᱲᱤ ᱰᱤᱜᱽᱨᱤ ᱠᱷᱚᱱ ᱯᱚᱸᱪᱤᱥ ᱰᱤᱜᱽᱨᱤ ᱯᱚᱨᱡᱚᱱᱛᱚ ᱟᱬᱜᱚᱱᱟ ᱦᱮᱸ ᱴᱷᱤᱠ ᱜᱮᱭᱟ ᱟᱪᱪᱷᱟ ᱴᱷᱤᱠᱜᱮᱭᱟᱼᱴᱷᱤᱠᱜᱮᱭᱟ ᱦᱩᱸ ᱡᱚᱦᱟᱨ ᱜᱮ ᱡᱚᱦᱟᱨ ᱜᱮ